ᱢᱤᱫᱴᱤᱡ ᱯᱚᱨᱤᱵᱟᱨ ᱨᱮ ᱠᱩᱲᱤ ᱦᱚᱯᱚᱱ ᱥᱤᱢᱨᱟᱜ ᱛᱮ ᱵᱮᱨᱮᱫ ᱠᱟᱛᱮᱫ ᱫᱟᱠᱟ ᱩᱛᱩ ᱪᱚᱸᱫᱟ ᱠᱟᱛᱮᱫ ᱠᱟᱹᱢᱤ ᱠᱚ ᱥᱟᱯᱲᱟᱣ ᱞᱮᱭᱟ ᱤᱱᱟᱹᱯᱚᱨᱮ ᱜᱤᱫᱽᱨᱟᱹ ᱯᱤᱫᱽᱨᱟᱹ ᱠᱚᱠᱚ ᱧᱮᱞ ᱥᱟᱢᱴᱟᱣ ᱠᱚᱛᱮ ᱥᱠᱩᱞ ᱠᱚ ᱵᱷᱮᱡᱟ ᱠᱚᱣᱟ ᱟᱨ ᱟᱠᱚᱣᱟᱜ ᱚᱲᱟᱜ ᱨᱮᱱᱟᱜ ᱡᱚᱜ ᱞᱩᱰᱟᱹ ᱠᱚᱠᱚ ᱠᱟᱹᱢᱤᱭᱟ ᱜᱤᱫᱽᱨᱟᱹ ᱠᱚᱠᱚ ᱥᱤᱠᱷᱟᱹᱣ ᱯᱟᱲᱦᱟᱣ ᱠᱚᱣᱟ ᱠᱚᱲᱟ ᱦᱚᱯᱚᱱ ᱫᱚ ᱠᱟᱢᱟᱣ ᱠᱟᱛᱮᱫ ᱞᱮ ᱟᱹᱜᱩᱭᱟ ᱟᱨ ᱯᱚᱨᱤᱵᱟᱨ ᱨᱮᱱᱟᱜ ᱮᱸᱴᱠᱮᱴᱚᱬᱮ ᱞᱮ ᱥᱟᱦᱟᱭᱟ ᱠᱩᱲᱤ ᱦᱚᱯᱚᱱ ᱫᱚ ᱪᱟᱥᱵᱟᱥ ᱨᱮᱱᱟᱜ ᱠᱟᱹᱢᱤ ᱠᱚᱨᱮ ᱠᱚ ᱦᱚᱨᱚᱵᱚᱨᱚᱜ ᱛᱟᱞᱮᱭᱟ ᱡᱚᱛᱚ ᱠᱟᱹᱢᱤ ᱨᱮᱱᱟᱜ ᱠᱚ ᱨᱤᱠᱟᱹᱭᱟ ᱡᱟᱛᱮ ᱢᱤᱫ ᱵᱟᱨ ᱯᱚᱭᱥᱟ ᱵᱟᱧᱪᱟᱣ ᱠᱟᱛᱮᱫ ᱫᱚᱦᱚ ᱨᱮᱱᱟᱜ ᱦᱩᱭᱩᱜᱼᱟ ᱜᱤᱫᱟᱹᱨ ᱯᱤᱫᱟᱹᱨ ᱯᱟᱲᱦᱟᱣ ᱨᱮᱱᱟᱜ ᱠᱚᱲᱟᱼᱠᱩᱲᱤ ᱛᱮᱞᱮ ᱪᱮᱫ ᱠᱚᱣᱟ ᱟᱨ ᱰᱷᱮᱨ ᱯᱟᱲᱦᱟᱣ ᱨᱮᱱᱟᱜ ᱞᱮ ᱪᱮᱥᱴᱟ ᱠᱟᱜᱼᱟ ᱠᱩᱨᱩᱢᱩᱴᱩ ᱠᱟᱜᱼᱟᱞᱮ ᱡᱟᱛᱮ ᱜᱤᱫᱽᱨᱟᱹ ᱱᱟᱭᱛᱮ ᱱᱟᱯᱟᱭᱛᱮ ᱵᱟᱲᱮ ᱠᱚ ᱯᱟᱲᱦᱟᱣ ᱵᱟᱲᱟ ᱠᱟᱛᱮᱫ ᱥᱮᱬᱟ ᱦᱚᱲ ᱠᱚ ᱵᱮᱱᱟᱜ ᱟᱨ ᱱᱚᱣᱟ ᱟᱞᱮᱭᱟᱜ ᱯᱚᱨᱤᱵᱟᱨ ᱥᱮ ᱜᱷᱟᱨᱚᱸᱡᱽ ᱨᱮᱱᱟᱜ ᱠᱟᱹᱢᱤᱜ ᱠᱟᱱᱟ ᱚᱠᱟᱨᱮ ᱪᱮᱫ ᱞᱮ ᱡᱚᱢᱟ ᱪᱮᱫ ᱵᱟᱝᱟ ᱚᱱᱟᱫᱚ ᱠᱚᱲᱟ ᱠᱚᱣᱟᱜ ᱠᱟᱹᱢᱤ ᱠᱟᱱᱟ ᱪᱮᱫ ᱞᱮᱠᱟᱛᱮ ᱪᱮᱫ ᱞᱮ ᱠᱟᱢᱟᱣ ᱟᱹᱜᱩᱭᱟ ᱯᱚᱨᱤᱵᱟᱨᱞᱮ ᱪᱟᱞᱟᱣᱟ ᱱᱟᱯᱟᱭᱛᱮ ᱟᱨ ᱟᱯᱟᱱ ᱟᱹᱯᱤᱱ ᱠᱟᱹᱢᱤᱞᱮ ᱦᱟᱹᱴᱤᱧ ᱟᱠᱚᱣᱟ ᱡᱟᱛᱮ ᱡᱚᱛᱚ ᱱᱟᱯᱟᱭ ᱛᱮᱞᱮ ᱮᱢᱟ